ᱱᱮᱛᱟᱨ ᱫᱚ ᱟᱭᱢᱟ ᱟᱭᱢᱟ ᱠᱷᱮᱞ ᱠᱚ ᱢᱮᱱᱟᱜᱼᱟ ᱮᱵᱚᱝ ᱯᱷᱩᱴᱵᱚᱞ ᱠᱷᱮᱞ ᱦᱚᱠᱤ ᱠᱷᱮᱞ ᱵᱮᱰᱢᱤᱱᱴᱚᱱ ᱠᱷᱮᱞ ᱡᱟᱦᱟᱸᱭ ᱜᱮ ᱟᱢ ᱵᱷᱟᱜᱮᱢ ᱠᱷᱮᱞ ᱫᱟᱲᱮᱭᱟᱜᱼᱟ ᱚᱱᱟᱜᱮ ᱟᱢᱟᱜ ᱡᱤᱭᱚᱱ ᱫᱚ ᱢᱟᱨᱥᱟᱞ ᱛᱟᱢᱟ ᱚᱱᱟᱨᱮ ᱟᱢ ᱢᱚᱱᱮ ᱨᱤᱠᱤᱲ ᱠᱟᱛᱮᱫ ᱠᱷᱮᱞ ᱢᱮ ᱡᱩᱫᱤ ᱟᱢ ᱯᱷᱩᱴᱵᱚᱞ ᱠᱷᱮᱞ ᱵᱷᱟᱜᱮᱢ ᱫᱟᱲᱮᱭᱟᱜᱼᱟ ᱛᱟᱦᱞᱮ ᱚᱱᱟᱨᱮ ᱢᱚᱱᱮ ᱨᱤᱠᱤᱲ ᱠᱟᱛᱮᱫ ᱠᱷᱮᱞᱢᱮ ᱡᱟᱦᱟᱸ ᱛᱤᱥ ᱵᱟᱝ ᱡᱟᱦᱟᱸ ᱛᱤᱥ ᱫᱚ ᱟᱢ ᱟᱹᱰᱤ ᱞᱟᱦᱟ ᱥᱮᱫ ᱮᱢ ᱪᱟᱞᱟᱜᱼᱟ ᱴᱚᱴᱷᱟᱨᱮ ᱵᱷᱟᱜᱮᱢ ᱠᱷᱮᱞ ᱞᱮᱱᱠᱷᱟᱱ ᱢᱤᱫ ᱫᱤᱱ ᱫᱚ ᱫᱮᱥ ᱨᱮᱠᱚ ᱤᱫᱤ ᱢᱮᱭᱟ ᱥᱮ ᱨᱟᱡᱽᱡᱚ ᱨᱮ ᱠᱷᱮᱞ ᱠᱚ ᱤᱫᱤ ᱢᱮᱭᱟ ᱚᱱᱠᱟ ᱵᱷᱟᱜᱮᱢ ᱠᱷᱮᱞ ᱞᱮᱱᱠᱷᱟᱱ ᱟᱨᱚ ᱵᱤᱫᱮᱥ ᱠᱚᱨᱮ ᱦᱚᱸᱠᱚ ᱤᱫᱤ ᱢᱮᱭᱟ ᱟᱨ ᱟᱹᱰᱤ ᱟᱭᱢᱟ ᱢᱟᱹᱱ ᱦᱚᱢ ᱧᱟᱢᱟ ᱥᱮ ᱡᱟᱦᱟᱱᱟᱜ ᱥᱤᱨᱯᱟᱹ ᱦᱚᱢ ᱧᱟᱢᱟ ᱚᱱᱟ ᱥᱟᱶᱛᱮ ᱟᱢᱟᱜ ᱚᱲᱟᱜ ᱚᱲᱟᱜ ᱨᱮᱱ ᱦᱚᱲ ᱦᱚᱸ ᱟᱹᱰᱤ ᱢᱟᱹᱱ ᱠᱚ ᱮᱢᱟ ᱠᱚᱣᱟ ᱥᱮ ᱢᱟᱹᱱ ᱦᱚᱸᱠᱚ ᱧᱟᱢᱟ ᱩᱱᱟᱹᱜ ᱢᱟᱹᱱ ᱠᱚᱢ ᱧᱟᱢ ᱞᱮᱠᱷᱟᱱ ᱢᱚᱱᱮ ᱨᱮᱦᱚᱸ ᱟᱹᱰᱤ ᱜᱚᱨᱚᱵᱽ ᱵᱩᱡᱷᱟᱹᱜᱼᱟ